ᱥᱟᱸᱜᱷᱟᱨᱤᱭᱟᱹ ᱠᱚ ᱡᱚᱠᱷᱚᱱ ᱤᱧᱟᱹᱜ ᱴᱷᱟᱶ ᱨᱮᱠᱚ ᱦᱤᱡᱩᱜᱼᱟ ᱩᱱᱨᱮ ᱡᱟᱦᱟᱸ ᱞᱮᱠᱟᱱᱟᱜ ᱪᱮᱞᱮᱧᱡᱽ ᱨᱮᱠᱚ ᱯᱟᱲᱟᱜᱼᱟ ᱚᱱᱟ ᱫᱚ ᱦᱩᱭᱩᱜ ᱠᱟᱱᱟ ᱡᱮ ᱯᱳᱭᱞᱳ ᱨᱮ ᱢᱮᱱ ᱜᱟᱱᱚᱜᱚᱜᱼᱟ ᱪᱟᱞᱟᱜ ᱦᱤᱡᱩᱜ ᱨᱮᱱᱟᱜ ᱡᱟᱦᱟᱸ ᱜᱟᱹᱰᱤ ᱞᱟᱹᱠᱛᱤᱭᱟ ᱚᱱᱟ ᱫᱚ ᱥᱩᱨ ᱥᱩᱯᱩᱨ ᱜᱟᱹᱰᱤ ᱮᱥᱴᱮᱱᱰ ᱠᱚ ᱨᱮ ᱞ ᱴᱮᱥᱮᱱ ᱠᱚ ᱵᱟᱹᱱᱩᱜᱼᱟ ᱛᱟᱨᱯᱚᱨ ᱪᱟᱞᱟᱜ ᱦᱤᱡᱩᱜ ᱞᱟᱹᱜᱤᱫ ᱵᱷᱟᱹᱜᱤ ᱞᱮᱠᱟᱱ ᱨᱟᱥᱛᱟ ᱦᱚᱸ ᱵᱟᱹᱱᱩᱜᱼᱟ ᱤᱱᱟᱹ ᱥᱟᱶᱛᱮ ᱢᱮᱱ ᱜᱟᱱᱚ ᱜᱚᱜᱼᱟ ᱡᱚᱢ ᱧᱩ ᱠᱚᱦᱚᱸ ᱥᱟᱺᱜᱤᱧ ᱨᱮ ᱵᱟᱡᱟᱨ ᱛᱟᱦᱮᱱ ᱠᱟᱨᱚᱱ ᱥᱚᱢᱚᱭ ᱥᱟᱺᱦᱤᱡ ᱵᱟᱝ ᱧᱟᱢᱚᱜᱼᱟ ᱥᱚᱝᱜᱮᱛᱮ ᱢᱮᱱ ᱜᱟᱱᱚᱜᱚᱜᱼᱟ ᱥᱮ ᱰᱟᱹᱵᱽᱨᱟᱹᱜ ᱞᱟᱹᱜᱤᱫ ᱧᱩ ᱞᱟᱹᱜᱤᱫ ᱡᱟᱦᱟᱸ ᱫᱟᱜ ᱚᱱᱟ ᱠᱚᱦᱚᱸ ᱟᱹᱰᱤ ᱟᱠᱟᱞ ᱜᱮ ᱟᱛᱳ ᱴᱚᱴᱷᱟᱨᱮ ᱢᱮᱱᱟᱜ ᱟᱢ ᱟᱨᱦᱚᱸ ᱛᱟᱦᱮᱱ ᱞᱟᱹᱜᱤᱫ ᱡᱟᱦᱟᱸ ᱚᱲᱟᱜ ᱚᱱᱟ ᱠᱚᱦᱚᱸ ᱟᱛᱳᱨᱮ ᱵᱷᱟᱹᱜᱤ ᱞᱮᱠᱷᱟᱱ ᱵᱟᱹᱱᱩᱜᱼᱟ ᱱᱚᱝᱠᱟᱱᱟᱜ ᱪᱮᱞᱮᱧᱡᱽ ᱨᱮ ᱥᱟᱸᱜᱷᱟᱨᱤᱭᱟᱹ ᱠᱚ ᱯᱟᱲᱟᱣ ᱫᱟᱲᱮᱭᱟᱜᱼᱟ ᱢᱮᱱ ᱛᱮᱧ ᱢᱚᱱᱮᱭᱟ